ᱱᱤᱭᱟᱹ ᱟᱛᱩ ᱨᱮᱱ ᱦᱚᱲ ᱫᱚ ᱟᱹᱰᱤ ᱨᱚᱠᱚᱢ ᱠᱟᱛᱮ ᱡᱤᱭᱚᱱ ᱠᱚ ᱠᱷᱟᱸᱰᱟᱣ ᱮᱫᱟ ᱪᱟᱥ ᱟᱠᱚ ᱡᱟᱣᱜᱮ ᱟᱨ ᱵᱤᱨ ᱥᱟᱠᱟᱢ ᱯᱟᱛᱲᱟ ᱠᱚᱛᱮ ᱠᱚ ᱟᱹᱥᱩᱞᱚᱜᱼᱟ ᱵᱤᱨ ᱥᱟᱠᱟᱢ ᱯᱟᱛᱲᱟ ᱠᱚ ᱟᱹᱜᱩ ᱠᱟᱛᱮ ᱠᱚ ᱨᱚᱜᱟ ᱛᱟᱥᱮᱭᱟᱠᱚ ᱨᱚᱜᱟᱠᱚ ᱟᱹᱠᱷᱟᱨᱤᱧ ᱟᱠᱚ ᱵᱟᱡᱟᱨ ᱨᱮ ᱵᱟᱡᱟᱨ ᱨᱮᱠᱚ ᱟᱹᱠᱷᱟᱨᱤᱧᱼᱟ ᱵᱮᱯᱟᱨ ᱦᱚᱠᱚ ᱦᱤᱡᱩᱜᱼᱟ ᱟᱨ ᱡᱟᱜᱮᱠᱚ ᱪᱟᱥᱼᱟ ᱱᱤᱝᱠᱟᱹ ᱠᱚᱛᱮ ᱜᱮ ᱡᱤᱭᱚᱱ ᱠᱚ ᱠᱷᱟᱸᱰᱟᱣ ᱮᱫᱟ ᱞᱮ ᱟᱨ ᱨᱟᱥᱛᱟ ᱜᱷᱟᱴ ᱟᱞᱮᱭᱟᱜ ᱚᱥᱩᱵᱤᱫᱟ ᱨᱮᱫᱚ ᱨᱟᱥᱛᱟ ᱜᱷᱟᱴ ᱠᱚ ᱫᱚ ᱡᱟᱣ ᱜᱮ ᱡᱩᱫᱤ ᱵᱟ ᱢᱮᱱᱟᱜ ᱨᱮᱦᱚᱸ ᱜᱟᱹᱰᱤ ᱜᱷᱚᱲᱟ ᱵᱟᱱᱩᱜᱼᱟ ᱪᱟᱞᱩ ᱚᱥᱩᱵᱤᱛᱟ ᱜᱮᱭᱟ ᱞᱮ ᱟᱨ ᱱᱚᱣᱟ ᱟᱞᱮᱭᱟᱜ ᱨᱟᱱ ᱢᱩᱨᱜᱟᱹᱱ ᱨᱩᱭᱟᱹᱜ ᱦᱟᱥᱩᱜ ᱨᱮᱭᱟᱜ ᱨᱟᱱ ᱠᱚ ᱦᱳᱥᱯᱤᱴᱟᱞ ᱠᱚ ᱱᱚᱣᱟ ᱥᱩᱨ ᱨᱮᱫᱚ ᱵᱟᱹᱱᱩᱜ ᱟᱠᱟᱫᱼᱟ ᱟᱹᱰᱤ ᱥᱟᱺᱜᱤᱧ ᱧᱚᱜ ᱨᱮᱜᱮ ᱢᱮᱱᱟᱜᱼᱟ ᱱᱤᱭᱟᱹ ᱠᱚᱜᱮ ᱟᱞᱮᱭᱟᱜ ᱤᱭᱟᱹ ᱫᱚ ᱢᱮᱱᱟᱜ ᱟᱠᱟᱫᱼᱟ